ᱫᱷᱟᱹᱨᱛᱤ ᱨᱮ ᱢᱮᱱᱟᱜ ᱫᱤᱥᱚᱢ ᱠᱚ ᱛᱟᱞᱟ ᱨᱮ ᱢᱚᱬᱮ ᱜᱚᱴᱟᱝ ᱫᱤᱥᱚᱢ ᱨᱮᱱᱟᱜ ᱧᱩᱛᱩᱢ ᱫᱚ ᱦᱩᱭᱩᱜ ᱠᱟᱱᱟ ᱥᱤᱧᱚᱛ ᱫᱤᱥᱚᱢ ᱪᱤᱱ ᱡᱩᱠᱛᱚ ᱨᱟᱥᱴᱨᱚ ᱵᱨᱟᱡᱤᱞ ᱯᱟᱠᱤᱥᱛᱷᱟᱱ ᱨᱟᱥᱤᱭᱟ